ᱦᱮᱞᱳ ᱱᱚᱣᱟᱠᱤ ᱢᱟᱱᱠᱚᱨ ᱨᱟᱫᱷᱟᱠᱨᱤᱥᱱᱚ ᱨᱮᱥᱴᱩᱨᱮᱱᱴ ᱠᱟᱱᱟ ᱤᱧ ᱟᱯᱮ ᱚᱸᱰᱮ ᱠᱷᱚᱱ ᱠᱤᱪᱷᱩ ᱡᱚᱢᱟᱜ ᱚᱰᱟᱨ ᱥᱟᱱᱟᱧ ᱠᱟᱱᱟ ᱟᱯᱮ ᱚᱸᱰᱮ ᱵᱮᱥᱴ ᱨᱮᱥᱤᱯᱤ ᱫᱚ ᱪᱮᱫ ᱪᱮᱫ ᱠᱟᱱᱟ ᱤᱧᱠᱤᱢ ᱞᱟᱹᱭ ᱫᱟᱲᱮᱣᱟᱹᱧᱟᱹ ᱤᱧ ᱠᱷᱟᱥ ᱠᱚᱨᱮ ᱠᱚᱭᱮᱠᱴᱤ ᱡᱚᱢᱟᱜ ᱤᱧ ᱚᱰᱟᱨᱟ ᱡᱮᱢᱚᱱᱠᱤ ᱨᱟᱡᱽᱵᱷᱳᱜᱽ ᱵᱨᱤᱭᱟᱱᱤ ᱠᱟᱴ ᱪᱤᱠᱮᱱ ᱢᱚᱴᱚᱱ ᱠᱟᱴᱞᱮᱴ ᱮᱢᱟᱱᱛᱮᱫ ᱠᱚ ᱤᱧᱠᱤ ᱥᱚᱢᱚᱭᱨᱮ ᱰᱮᱞᱤᱵᱷᱟᱨᱤᱧ ᱧᱟᱢᱟ ᱟᱨ ᱛᱮᱦᱮᱧᱟᱜ ᱮᱥᱯᱮᱥᱟᱞ ᱟᱯᱮ ᱨᱮᱥᱴᱩᱨᱮᱱᱴᱨᱮ ᱪᱮᱫ ᱧᱟᱢᱚᱜ ᱠᱟᱱᱟ ᱤᱧ ᱵᱟᱰᱟᱭ ᱫᱟᱲᱮᱭᱟᱜᱼᱟ ᱠᱤ